ᱠᱚᱨᱚ ᱵᱤᱨᱳᱫ ᱩᱛᱱᱟᱹᱣ ᱟᱨ ᱞᱟᱦᱟᱱᱛᱤ ᱞᱟᱹᱜᱤᱫᱼᱛᱮ ᱠᱤᱪᱷᱩ ᱜᱟᱱ ᱤᱧᱦᱚᱸᱧ ᱠᱚᱨᱟᱣ ᱟᱠᱟᱫ ᱜᱮᱭᱟ ᱡᱟᱦᱟᱸ ᱡᱚᱱᱚᱜ ᱜᱟᱞᱟᱝ ᱟᱨ ᱯᱟᱹᱴᱤᱭᱟᱹ ᱜᱟᱞᱟᱝ ᱤᱱᱟᱹ ᱫᱚ ᱵᱟᱝᱤᱧ ᱦᱤᱲᱤᱧ ᱫᱟᱲᱮᱭᱟᱜᱼᱟ ᱟᱞᱮ ᱴᱚᱴᱷᱟᱨᱮ ᱟᱹᱰᱤᱜᱟᱱ ᱚᱱᱠᱟᱜᱮ ᱫᱚᱠᱟᱱ ᱢᱮᱱᱟᱜᱼᱟ ᱡᱟᱦᱟᱸᱨᱮ ᱯᱟᱨᱠᱚᱢ ᱛᱮᱧ ᱢᱟᱹᱪᱤ ᱠᱚ ᱵᱮᱱᱟᱣᱟᱠᱚ ᱚᱱᱠᱟᱜᱮ ᱠᱟᱴᱛᱮ ᱯᱚᱞᱚᱝ ᱠᱚ ᱱᱟᱦᱮᱞ ᱠᱚ ᱜᱟᱸᱰᱳ ᱠᱚ ᱰᱨᱮᱥᱤᱝ ᱴᱮᱵᱤᱞ ᱠᱚᱠᱚ ᱵᱮᱱᱟᱣᱟ ᱯᱟᱹᱴᱤᱭᱟᱹ ᱠᱚ ᱠᱷᱟᱹᱧᱪᱤ ᱠᱚ ᱴᱩᱝᱠᱤ ᱠᱚ ᱡᱚᱱᱚᱜ ᱠᱚ ᱠᱚᱠᱚ ᱵᱮᱱᱟᱣ ᱠᱟᱛᱮᱫ ᱠᱚ ᱟᱹᱠᱷᱨᱤᱧᱟ